ᱤᱱᱴᱟᱨᱱᱮᱹᱴ ᱟᱹᱰᱤ ᱢᱚᱡᱽ ᱡᱤᱱᱤᱥ ᱠᱟᱱᱟ ᱡᱟᱦᱟᱸ ᱛᱮᱫᱚ ᱢᱤᱫ ᱦᱚᱲ ᱴᱷᱮᱱ ᱠᱷᱚᱱ ᱟᱨ ᱢᱤᱫ ᱦᱚᱲ ᱴᱷᱮᱱ ᱡᱳᱜᱟᱡᱳᱜᱽ ᱞᱟᱹᱜᱤᱫ ᱟᱹᱰᱤ ᱥᱩᱵᱤᱫᱷᱟ ᱢᱮᱱᱟᱜᱼᱟ ᱡᱟᱦᱟᱱᱟᱜ ᱠᱷᱚᱵᱚᱨ ᱮᱢ ᱮᱯᱮᱢ ᱨᱮᱦᱚᱸ ᱤᱱᱴᱟᱨᱱᱮᱴ ᱨᱮᱭᱟᱜ ᱟᱹᱰᱤ ᱯᱨᱳᱭᱳᱡᱚᱱ ᱢᱮᱱᱟᱜᱼᱟ ᱵᱤᱵᱷᱤᱱᱱᱚ ᱨᱚᱠᱚᱢ ᱵᱷᱤᱰᱤᱭᱳ ᱵᱤᱵᱷᱤᱱᱱᱚ ᱨᱚᱠᱚᱢ ᱤᱱᱴᱟᱨᱱᱮᱹᱴ ᱛᱚᱛᱛᱷᱚ ᱜᱩᱜᱚᱞ ᱛᱚᱛᱛᱷᱚ ᱦᱟᱛᱟᱣ ᱞᱟᱹᱜᱤᱫ ᱤᱱᱴᱟᱨᱱᱮᱹᱴ ᱨᱮᱭᱟᱜ ᱟᱹᱰᱤ ᱫᱚᱨᱠᱟᱨ ᱢᱮᱱᱟᱜᱼᱟ ᱡᱟᱦᱟᱸ ᱫᱚ ᱵᱤᱜᱚᱛᱚ ᱫᱤᱱ ᱨᱮ ᱤᱱᱴᱟᱨᱱᱮᱹᱴ ᱵᱟᱝ ᱠᱟᱨᱚᱱᱛᱮ ᱢᱤᱫ ᱡᱟᱭᱜᱟ ᱨᱮᱭᱟᱜ ᱠᱷᱚᱵᱚᱨ ᱟᱨ ᱢᱤᱫ ᱡᱟᱭᱜᱟᱨᱮ ᱵᱟᱝ ᱧᱟᱢᱚᱜ ᱠᱟᱱ ᱛᱟᱦᱮᱱᱚᱜᱼᱟ ᱵᱚᱨᱛᱚᱢᱟᱱ ᱨᱮ ᱤᱱᱴᱟᱨᱱᱮᱹᱴ ᱨᱮᱭᱟᱜ ᱡᱩᱜᱽ ᱦᱮᱡ ᱠᱟᱛᱮᱫ ᱢᱤᱫ ᱡᱟᱭᱜᱟ ᱨᱮᱭᱟᱜ ᱠᱷᱚᱵᱚᱨ ᱟᱹᱰᱤ ᱩᱥᱟᱹᱨᱟᱛᱮ ᱵᱟᱲᱟᱭ ᱧᱟᱢᱚᱜ ᱠᱟᱱᱟ ᱟᱨ ᱚᱱᱟ ᱵᱟᱠᱷᱨᱟᱛᱮ ᱤᱱᱴᱟᱨᱱᱮᱹᱴ ᱫᱚ ᱟᱹᱰᱤ ᱵᱷᱟᱜᱮ ᱡᱤᱱᱤᱥ ᱠᱟᱱᱟ ᱟᱨ ᱵᱤᱵᱷᱤᱱᱱᱚ ᱨᱚᱠᱚᱢ ᱰᱟᱣᱩᱱᱞᱳᱰ ᱠᱷᱮᱛᱨᱮ ᱫᱚ ᱤᱱᱴᱟᱨᱱᱮᱹᱴ ᱨᱮᱭᱟᱜ ᱟᱹᱰᱤ ᱯᱨᱳᱭᱳᱡᱚᱱ ᱢᱮᱱᱟᱜᱼᱟ ᱤᱱᱴᱟᱨᱱᱮᱹᱴ ᱵᱮᱜᱚᱨ ᱱᱤᱛᱚᱜ ᱱᱤᱭᱟᱹ ᱠᱚᱢᱯᱤᱭᱩᱴᱟᱨ ᱡᱩᱜᱽ ᱨᱮ ᱛᱟᱦᱮᱱ ᱜᱮ ᱢᱤᱪᱷᱟᱹ ᱜᱮᱭᱟ